ᱤᱧ ᱠᱩᱥᱤᱭᱟᱜ ᱯᱚᱛᱚᱵ

ᱥᱟᱱᱛᱟᱲ ᱥᱟᱶᱛᱟ ᱨᱮ ᱡᱟᱦᱟᱸ ᱚᱞ ᱜᱩᱨᱩ ᱯᱚᱱᱰᱤᱛ ᱨᱟᱹᱜᱷᱩᱱᱟᱛ ᱢᱩᱨᱢᱩᱣᱟᱜ ᱯᱚᱛᱚᱵ ᱤᱧ ᱠᱩᱥᱤᱭᱟᱜ ᱥᱟᱶᱛᱮ ᱤᱧ ᱚᱱᱟ ᱯᱚᱛᱚᱵ ᱠᱚ ᱯᱟᱲᱦᱟᱣ ᱠᱟᱛᱮᱫ ᱜᱮᱭᱟᱱ ᱟᱨᱡᱟᱣ ᱠᱟᱛᱮᱫ ᱚᱱᱚᱬᱦᱮ ᱟᱨ ᱠᱟᱹᱦᱱᱤ ᱠᱚ ᱦᱚᱧ ᱚᱞ ᱟᱠᱟᱜᱼᱟ ᱚᱱᱚᱲᱦᱮ ᱫᱚ ᱡᱟᱦᱟᱸ ᱱᱟᱯᱟᱭᱛᱮ ᱱᱟᱯᱟᱭ ᱢᱤᱫᱴᱟᱜ ᱜᱟᱢ ᱛᱮᱫ ᱧᱟᱢᱚᱜᱼᱟ ᱚᱱᱟ ᱫᱟᱢᱟᱜ ᱡᱤᱱᱤᱥ ᱧᱟᱢᱚᱜᱼᱟ ᱚᱱᱟ ᱠᱷᱟᱹᱛᱤᱨ ᱚᱱᱟ ᱚᱱᱚᱬᱦᱮ ᱚᱞᱟᱜᱼᱟ ᱟᱨ ᱤᱧ ᱠᱩᱥᱤᱭᱟᱜᱼᱟ ᱯᱚᱛᱚᱵ ᱦᱚᱸ ᱢᱤᱫᱴᱟᱜ ᱠᱷᱮᱞᱳᱰ ᱯᱚᱛᱚᱵ ᱦᱚᱸ ᱚᱞ ᱟᱠᱟᱱᱟ ᱚᱱᱟ ᱠᱷᱮᱳᱰ ᱯᱚᱛᱚᱵ ᱨᱮ ᱱᱟᱯᱟᱭ ᱢᱤᱫᱴᱟᱜ ᱥᱚᱝᱥᱟᱨ ᱨᱮᱱᱟᱜ ᱠᱟᱹᱦᱱᱤ ᱤᱫᱤ ᱠᱟᱛᱮᱫ ᱚᱞ ᱟᱠᱟᱱᱟ ᱚᱱᱟ ᱫᱚ ᱠᱷᱮᱞᱳᱰ ᱟᱠᱟᱨᱛᱮ ᱩᱫᱩᱜ ᱥᱚᱫᱚᱨ ᱟᱠᱟᱱᱟ ᱚᱱᱟ ᱠᱷᱮᱞᱳᱰ ᱨᱮ ᱦᱚᱲ ᱠᱚ ᱟᱹᱰᱤ ᱟᱹᱰᱤ ᱯᱨᱟᱭᱤᱡᱽ ᱠᱚ ᱧᱟᱢ ᱟᱠᱟᱜᱼᱟ ᱥᱤᱨᱯᱟᱹ ᱠᱚ ᱧᱟᱢ ᱟᱠᱟᱣᱱᱟ ᱥᱤᱨᱯᱟᱹ ᱫᱚ ᱢᱤᱫᱴᱟᱹᱝ ᱟᱵᱚᱨᱚᱢ ᱨᱮᱱᱟᱜ ᱢᱟᱱᱚᱛ ᱥᱤᱨᱯᱟᱹ ᱠᱟᱱᱟ ᱟᱨ ᱚᱱᱚᱬᱦᱮᱫ ᱫᱚ ᱟᱸᱡᱚᱢ ᱡᱚᱝ ᱟᱨ ᱡᱟᱭ ᱛᱮᱫ ᱱᱟᱯᱟᱭ ᱢᱮᱱᱟᱜᱼᱟ ᱚᱱᱠᱟᱱᱟᱜ ᱚᱱᱚᱬᱦᱮᱫ ᱜᱮ ᱚᱞ ᱟᱠᱟᱱᱟ ᱟᱨ ᱱᱩᱠᱩ ᱠᱷᱮᱞᱳᱰᱤᱭᱟᱹ ᱠᱚ ᱞᱟᱹᱜᱤᱫ ᱫᱚ ᱠᱷᱮᱞᱳᱰ ᱯᱚᱛᱚᱵ ᱚᱞ ᱟᱠᱟᱱᱟ ᱟᱫᱚ ᱱᱚᱣᱟ ᱨᱮ ᱠᱷᱮᱞᱳᱰᱤᱭᱟᱹ ᱠᱚ ᱱᱟᱯᱟᱭ ᱠᱚ ᱯᱟᱴ ᱞᱮᱜᱼᱟ ᱚᱱᱟ ᱤᱫᱤ ᱠᱟᱛᱮᱫ ᱱᱟᱯᱟᱭ ᱨᱟᱹᱥᱠᱟᱹ ᱟᱹᱭᱠᱟᱹᱣ ᱠᱟᱜᱼᱟ ᱧᱮᱞ